ᱤᱧᱟᱹᱜ ᱠᱩᱥᱤᱭᱟᱜ ᱨᱤᱛᱩ ᱫᱚ ᱦᱩᱭᱩᱜ ᱠᱟᱱᱟ ᱨᱟᱵᱟᱝ ᱫᱤᱱ ᱦᱮᱸ ᱢᱟᱱᱮ ᱨᱟᱵᱟᱝ ᱫᱤᱱ ᱜᱮ ᱤᱧ ᱫᱚ ᱟᱹᱰᱤ ᱟᱸᱴᱤᱧ ᱠᱩᱥᱤᱭᱟᱜᱼᱟ ᱱᱚᱣᱟ ᱨᱟᱵᱟᱝ ᱨᱤᱛᱩ ᱪᱮᱫᱟᱜ ᱥᱮ ᱵᱟᱝ ᱨᱟᱵᱟᱝ ᱫᱤᱱ ᱜᱮ ᱟᱭᱢᱟ ᱞᱮᱠᱟᱱᱟᱜ ᱟᱵᱚᱭᱟᱜ ᱥᱟᱱᱛᱟᱲ ᱠᱚᱣᱟᱜ ᱯᱚᱞ ᱯᱚᱨᱚᱵᱽ ᱛᱟᱦᱮᱱᱟ ᱚᱱᱟ ᱢᱩᱫᱽ ᱨᱮ ᱥᱟᱱᱛᱟᱲ ᱠᱚᱣᱟᱜ ᱡᱚᱛᱚ ᱠᱷᱚᱱ ᱢᱟᱨᱟᱝ ᱢᱤᱫᱴᱮᱱ ᱯᱚᱨᱚᱵᱽ ᱚᱱᱟ ᱫᱚ ᱥᱚᱨᱦᱟᱭ ᱚᱱᱟ ᱦᱚᱸ ᱨᱟᱵᱟᱝ ᱫᱤᱱ ᱜᱮ ᱛᱟᱦᱮᱱᱟ ᱛᱚ ᱨᱟᱵᱟᱝ ᱫᱤᱱ ᱨᱮᱫᱚ ᱪᱮᱫ ᱞᱮᱠᱟ ᱦᱩᱭᱩᱜᱼᱟ ᱡᱮ ᱠᱷᱮᱛ ᱠᱚᱨᱮ ᱡᱟᱦᱟᱸ ᱛᱤᱱᱟᱹᱜ ᱜᱮ ᱦᱳᱲᱳ ᱠᱚ ᱛᱟᱦᱮᱱᱟ ᱚᱱᱟ ᱦᱳᱲᱳ ᱠᱚᱠᱚ ᱜᱮᱫ ᱪᱟᱵᱟᱭᱟ ᱛᱟᱯᱚᱨ ᱛᱤᱞᱢᱤᱧ ᱠᱚ ᱛᱩᱲᱤ ᱠᱚ ᱠᱚ ᱮᱨᱟ ᱛᱚ ᱢᱮᱱ ᱫᱟᱲᱮᱭᱟᱜ ᱵᱚᱱ ᱢᱤᱫ ᱠᱟᱛᱷᱟ ᱞᱮᱠᱟᱛᱮ ᱡᱮ ᱨᱟᱵᱟᱝ ᱫᱤᱱ ᱫᱚ ᱢᱟᱱᱮ ᱨᱟᱵᱟᱝ ᱨᱤᱛᱩ ᱫᱚ ᱚᱟᱱᱟ ᱯᱳᱥ ᱥᱳᱢᱚᱭ ᱥᱮ ᱯᱳᱥ ᱥᱳᱢᱚᱭ ᱯᱳᱥ ᱢᱟᱜᱽ ᱥᱳᱢᱚᱭ ᱢᱟᱱᱮ ᱯᱳᱥ ᱢᱟᱜᱽ ᱜᱮ ᱢᱟᱱᱮ ᱩᱱ ᱥᱳᱢᱚᱭ ᱫᱚ ᱩᱱᱟᱹᱜ ᱟᱴ ᱠᱟᱹᱢᱤ ᱨᱮᱱᱟᱜ ᱪᱟᱯ ᱵᱟᱝ ᱛᱟᱦᱮᱱᱟ ᱥᱟᱱᱛᱟᱲ ᱠᱚᱣᱟᱜ ᱠᱟᱨᱚᱱ ᱟᱵᱚ ᱡᱚᱛᱚ ᱦᱚᱲ ᱜᱮᱵᱚᱱ ᱵᱟᱲᱟᱭᱟ ᱡᱮ ᱥᱟᱱᱛᱟᱲ ᱠᱚᱫᱚ ᱠᱚᱫᱚ ᱠᱚ ᱦᱩᱭᱩᱜ ᱠᱟᱱᱟ ᱠᱟᱹᱢᱤ ᱡᱚᱝ ᱦᱚᱲ ᱮᱵᱟᱨ ᱥᱟᱨᱟ ᱵᱚᱪᱷᱚᱨ ᱜᱮ ᱥᱟᱱᱛᱟᱲ ᱠᱚᱫᱚ ᱢᱟᱴ ᱠᱟᱹᱢᱤ ᱵᱟᱹᱫ ᱠᱟᱹᱢᱤ ᱠᱚ ᱪᱟᱞᱟᱜᱼᱟ ᱮᱵᱟᱨ ᱚᱱᱟ ᱯᱳᱥ ᱢᱟᱥ ᱥᱳᱢᱚᱭ ᱫᱚ ᱢᱟᱱᱮ ᱩᱱᱟᱹᱜ ᱠᱟᱹᱢᱤ ᱢᱟᱴ ᱨᱮ ᱵᱟᱝ ᱛᱟᱦᱮᱱᱟ ᱦᱳᱭ ᱡᱟᱦᱟᱸ ᱛᱤᱱᱟᱹᱜ ᱜᱮ ᱦᱳᱲᱳ ᱠᱚ ᱛᱟᱦᱮᱱᱟ ᱦᱳᱲᱳ ᱠᱚ ᱠᱚ ᱨᱟᱠᱟᱵᱽ ᱪᱟᱵᱟᱭᱟ ᱟᱨ ᱛᱩᱲᱤ ᱛᱤᱞᱢᱤᱧ ᱠᱚ ᱢᱤᱫ ᱵᱟᱨ ᱠᱚ ᱞᱟᱜᱟᱣ ᱠᱟᱜᱼᱟ ᱚᱱᱟ ᱠᱟᱨᱚᱱ ᱛᱮ ᱡᱚᱛᱚ ᱦᱚᱲ ᱚᱲᱟᱜ ᱨᱮᱜᱤ ᱠᱚ ᱛᱟᱦᱮᱱᱟ ᱟᱨ ᱩᱱ ᱥᱳᱢᱚᱭ ᱜᱮ ᱟᱵᱚ ᱥᱟᱱᱛᱟᱲ ᱠᱚᱣᱟᱜ ᱢᱟᱦᱟᱱ ᱯᱟᱨᱟᱵᱽ ᱥᱚᱨᱦᱟᱭ ᱦᱩᱭᱩᱜᱼᱟ ᱚᱱᱟ ᱥᱚᱨᱦᱟᱭ ᱨᱮ ᱢᱟᱢᱟ ᱛᱟᱠᱚ ᱫᱤᱫᱤ ᱛᱟᱠᱚ ᱟᱭᱢᱟ ᱞᱮᱠᱟᱱ ᱠᱚ ᱟᱵᱚ ᱨᱮᱱ ᱯᱮᱲᱟ ᱠᱚᱠᱚ ᱦᱟᱹᱡᱩᱜᱼᱟ ᱛᱚ ᱡᱚᱛᱚ ᱦᱚᱲ ᱥᱟᱛᱮᱫ ᱫᱮᱠᱷᱟ ᱦᱩᱭᱩᱜᱼᱟ ᱟᱹᱰᱤ ᱢᱚᱡᱽ ᱡᱚᱢ ᱧᱩ ᱠᱚ ᱦᱩᱭᱩᱜᱼᱟ ᱡᱚᱢ ᱧᱩ ᱠᱚ ᱦᱩᱭᱩᱜᱼᱟ ᱥᱟᱶᱛᱮ ᱟᱭᱢᱟ ᱞᱮᱠᱟᱱᱟᱜ ᱢᱮᱞᱟ ᱠᱚᱦᱚ ᱦᱩᱭᱩᱜᱼᱟ ᱡᱮᱢᱚᱱ ᱯᱳᱥ ᱥᱚᱝᱠᱨᱟᱱᱛᱤ ᱢᱮᱞᱟ ᱨᱟᱵᱟᱝ ᱫᱤᱱ ᱟᱭᱢᱟ ᱢᱮᱞᱟ ᱥᱟᱶᱛᱮ ᱟᱵᱟᱨ ᱵᱚᱲᱚ ᱫᱤᱱ ᱧᱟᱢᱚᱜᱼᱟ ᱛᱚ ᱚᱱᱠᱟ ᱞᱮᱠᱟᱛᱮᱵᱚᱱ ᱢᱮᱱ ᱞᱮᱠᱷᱟᱱ ᱨᱟᱵᱟᱝ ᱫᱤᱱ ᱫᱚ ᱟᱭᱢᱟ ᱞᱮᱠᱟᱱᱟᱜ ᱜᱮ ᱠᱤᱱᱛᱩ ᱤᱱᱴᱟᱨᱴᱮᱰᱢᱮᱱ ᱫᱤᱱ ᱠᱚ ᱢᱮᱱᱟᱜᱼᱟ ᱛᱚ ᱚᱱᱟ ᱠᱟᱨᱚᱱ ᱛᱮ ᱨᱟᱵᱟᱝ ᱫᱚ ᱡᱟᱹᱥᱛᱤ ᱜᱮᱧ ᱠᱩᱥᱤᱭᱟᱜᱼᱟ ᱠᱟᱨᱚᱱ ᱨᱟᱵᱟᱝ ᱫᱤᱱ ᱥᱳᱢᱚᱭ ᱦᱚᱸ ᱢᱟᱱᱮ ᱤᱭᱟᱹ ᱯᱤᱠᱱᱤᱠ ᱠᱚ ᱥᱮᱱ ᱦᱩᱭᱩᱜᱼᱟ ᱵᱟᱨᱦᱮ ᱥᱮᱫ ᱫᱟᱬᱟᱱ ᱠᱚ ᱥᱮᱱ ᱦᱩᱭᱩᱜᱼᱟ ᱨᱟᱵᱟᱝ ᱫᱤᱱ ᱜᱮ ᱟᱹᱰᱤ ᱟᱸᱴ ᱫᱟᱬᱟᱱ ᱠᱚ ᱪᱟᱞᱟᱜᱼᱟ ᱞᱩᱜᱩᱵᱩᱨᱩ ᱠᱚ ᱜᱷᱟᱱᱴᱟ ᱵᱟᱲᱤ ᱠᱚ ᱯᱟᱦᱟᱲ ᱠᱚ ᱠᱚ ᱪᱟᱞᱟᱜᱼᱟ ᱛᱚ ᱢᱟᱱᱮ ᱯᱷᱮᱢᱮᱞᱤ ᱥᱟᱛᱮᱫ ᱥᱳᱢᱚᱭ ᱠᱟᱴᱟᱣ ᱞᱟᱹᱜᱤᱫ ᱦᱚᱸ ᱨᱟᱵᱟᱝ ᱫᱤᱱ ᱟᱹᱰᱤ ᱵᱮᱥᱴ ᱜᱮᱭᱟ ᱥᱮ ᱟᱹᱰᱤ ᱪᱷᱩᱴᱤ ᱠᱚᱦᱚᱸ ᱛᱟᱦᱮᱱᱟ ᱚᱱᱟ ᱴᱮᱦᱚᱸ ᱤᱧ ᱫᱚ ᱨᱟᱵᱟᱝ ᱫᱤᱱ ᱫᱚ ᱫᱚᱢᱮᱧ ᱠᱩᱥᱤᱭᱟᱜᱼᱟ ᱟᱨ ᱛᱷᱚᱲᱟ ᱤᱧ ᱴᱷᱮᱡ ᱫᱚ ᱨᱟᱵᱟᱝ ᱨᱤᱛᱩ ᱫᱚ ᱢᱤᱫᱴᱮᱱ ᱡᱚᱛᱷᱟᱛ ᱤᱱᱴᱟᱨᱴᱮᱰᱢᱮᱱ ᱨᱤᱛᱩ ᱥᱮ ᱟᱹᱰᱤ ᱟᱱᱚᱱᱫᱚ ᱢᱚᱭ ᱨᱤᱛᱩ ᱠᱟᱱᱟᱭ ᱤᱧ ᱫᱚ ᱱᱚᱣᱟ ᱫᱩᱧ ᱠᱩᱥᱤᱭᱟᱜ ᱜᱮᱭᱟ